ᱮᱠᱷᱚᱱ ᱫᱚ ᱵᱷᱟᱨᱚᱛ ᱯᱟᱦᱴᱟ ᱠᱷᱚᱱ ᱮᱞ ᱯᱤ ᱡᱤ ᱜᱮᱥ ᱨᱮ ᱥᱮᱞᱮᱫ ᱢᱤᱱᱟᱹᱧᱟ ᱮᱠᱷᱚᱱ ᱫᱚ ᱵᱷᱟᱨᱚᱛ ᱜᱮᱥᱤᱧ ᱵᱮᱵᱚᱦᱟᱨᱚᱫᱟ ᱯᱟᱦᱤᱞ ᱫᱚ ᱚᱱᱟ ᱵᱮᱵᱚᱦᱟᱨ ᱵᱟᱹᱧ ᱵᱟᱲᱟᱭ ᱠᱟᱱ ᱛᱟᱦᱮᱸᱼᱟ ᱧᱟᱛᱟᱧ ᱮᱨᱟᱭ ᱪᱮᱫ ᱟᱠᱟᱫᱤᱧᱟᱹ ᱞᱟᱦᱟᱛᱮᱫᱚ ᱠᱟᱴᱷ ᱜᱩᱞ ᱠᱚᱛᱮᱧ ᱤᱥᱤᱱ ᱵᱟᱥᱟᱝᱮᱫ ᱛᱟᱦᱮᱸᱜᱼᱟ ᱛᱚᱠᱷᱚᱱ ᱫᱚ ᱠᱟᱴᱷ ᱠᱚ ᱧᱟᱢᱚᱜ ᱠᱟᱱ ᱛᱟᱦᱮᱸᱜᱼᱟ ᱱᱮᱛᱟᱨ ᱫᱚ ᱠᱟᱴᱷ ᱠᱚ ᱠᱚ ᱵᱟᱝ ᱧᱟᱢᱚᱜ ᱠᱟᱱᱟ ᱫᱟᱨᱤ ᱯᱟᱞᱟ ᱠᱚᱠᱚ ᱢᱟᱜ ᱫᱟ ᱟᱨ ᱮᱠᱷᱚᱱ ᱫᱚ ᱜᱮᱥ ᱧᱟᱢᱟᱠᱟᱱ ᱠᱷᱚᱱ ᱫᱚ ᱜᱮᱥ ᱛᱤᱧ ᱫᱟᱠᱟᱭ ᱫᱟ ᱟᱨ ᱯᱟᱦᱤᱞ ᱫᱚ ᱠᱟᱴᱷ ᱛᱤᱧ ᱤᱥᱤᱱ ᱵᱟᱥᱟᱝᱮᱫ ᱠᱟᱱ ᱛᱟᱦᱮᱸᱜ ᱨᱮᱦᱚᱸ ᱟᱹᱰᱤ ᱜᱷᱟᱹᱲᱤᱡ ᱥᱩᱢᱳᱭ ᱞᱟᱜᱟᱜ ᱠᱟᱱ ᱛᱟᱦᱮᱸᱜᱼᱟ ᱟᱨ ᱱᱤᱛᱳᱝ ᱫᱚ ᱜᱮᱥ ᱛᱮᱫᱚ ᱤᱥᱤᱱ ᱵᱟᱥᱟᱝ ᱛᱮ ᱠᱚᱢ ᱥᱚᱢᱚᱭ ᱞᱟᱜᱟᱜ ᱠᱟᱱᱟ ᱛᱟᱲᱟ ᱛᱟᱲᱤ ᱦᱩᱭ ᱜᱚᱫᱚᱜ ᱠᱟᱱᱟ ᱚᱱᱟᱛᱮ ᱮᱠᱷᱚᱱ ᱫᱚ ᱜᱮᱥ ᱜᱤᱧ ᱠᱩᱥᱤᱜ ᱠᱟᱱᱟ